ᱚᱞᱚᱜ ᱯᱟᱲᱦᱟᱱ ᱥᱮᱬᱟ ᱟᱠᱟᱱ ᱦᱚᱲ ᱠᱚᱴᱷᱮᱱ ᱫᱚ ᱯᱚᱛᱚᱵ ᱢᱤᱫ ᱴᱟᱱ ᱞᱟᱹᱠᱛᱤ ᱡᱤᱱᱤᱥ ᱠᱟᱱᱟ ᱤᱧ ᱫᱚ ᱯᱚᱛᱚᱵ ᱯᱟᱲᱦᱟᱣ ᱫᱚ ᱟᱹᱰᱤ ᱜᱤᱧ ᱠᱩᱥᱤᱭᱟᱜᱼᱟ ᱵᱤᱥᱮᱥ ᱠᱟᱭᱛᱮ ᱠᱟᱹᱦᱱᱤ ᱯᱚᱛᱚᱵ ᱤᱧᱟᱹᱜ ᱥᱩᱨ ᱥᱩᱯᱩᱨ ᱴᱚᱴᱷᱟᱨᱮ ᱡᱟᱦᱟᱱ ᱯᱚᱛᱚᱵ ᱫᱚᱠᱟᱱ ᱡᱟᱦᱟᱸ ᱞᱮᱠᱟ ᱢᱮᱱᱟᱜᱼᱟ ᱚᱱᱠᱟᱜᱮ ᱢᱟᱨᱮᱱ ᱯᱩᱛᱷᱤ ᱨᱮᱭᱟᱜ ᱯᱚᱛᱚᱵ ᱫᱚᱠᱟᱱ ᱦᱚᱸ ᱢᱮᱱᱟᱜ ᱜᱮᱭᱟ ᱚᱱᱟ ᱯᱚᱛᱚᱵ ᱫᱚᱠᱟᱱ ᱨᱮᱭᱟᱜ ᱧᱩᱛᱩᱢ ᱫᱚ ᱯᱚᱛᱚᱵ ᱢᱩᱨᱟᱹᱭ ᱟᱨ ᱚᱱᱟᱨᱮ ᱡᱟᱦᱟᱸᱭᱮ ᱯᱚᱛᱚᱵ ᱮ ᱥᱟᱯᱞᱟᱭ ᱮᱢᱟ ᱩᱱᱤ ᱫᱚ ᱠᱟᱱᱟᱭ ᱥᱩᱠᱫᱮᱵᱽ ᱫᱟ ᱟᱨ ᱡᱟᱦᱟᱸᱛᱤᱱ ᱨᱮᱜᱮ ᱠᱟᱹᱴᱤᱡ ᱯᱚᱛᱚᱵ ᱯᱟᱲᱦᱟᱣ ᱥᱟᱱᱟᱧᱟ ᱩᱱᱫᱚ ᱥᱩᱠᱫᱮᱵᱽ ᱫᱟ ᱴᱷᱮᱱ ᱠᱷᱚᱱᱜᱮ ᱯᱚᱛᱚᱵ ᱤᱧ ᱠᱤᱨᱤᱧ ᱟᱹᱜᱩᱭᱟ ᱩᱱᱤ ᱴᱷᱮᱱ ᱡᱟᱦᱟᱸ ᱠᱚ ᱯᱚᱛᱚᱵ ᱧᱟᱢᱚᱜᱼᱟ ᱚᱱᱟ ᱠᱚᱫᱚ ᱟᱹᱰᱤ ᱜᱟᱱ ᱜᱮ ᱢᱟᱨᱮᱱ ᱯᱚᱛᱚᱵ ᱠᱟᱱᱟ ᱟᱨ ᱚᱱᱟ ᱠᱚ ᱨᱮᱭᱟᱜ ᱜᱚᱱᱚᱝ ᱦᱚᱸ ᱠᱚᱢ ᱜᱮᱭᱟ ᱚᱱᱟᱛᱮ ᱚᱸᱰᱮ ᱫᱚ ᱡᱟᱹᱥᱛᱤ ᱜᱤᱧ ᱥᱮᱱ ᱜᱚᱫᱚᱜᱼᱟ ᱢᱟᱨᱮᱱ ᱯᱚᱛᱚᱵ ᱥᱳᱨ ᱥᱳᱯᱳᱨ ᱩᱱᱤᱭᱟᱜ ᱫᱚᱠᱟᱱ ᱨᱮᱦᱚᱸ ᱱᱟᱣᱟᱱ ᱪᱷᱟᱯᱟ ᱥᱚᱫᱚᱨ ᱥᱮ ᱱᱟᱣᱟᱱ ᱚᱱᱚᱞᱤᱭᱟᱹ ᱠᱚᱣᱟᱜ ᱯᱩᱛᱷᱤ ᱯᱚᱛᱚᱵ ᱦᱚᱸᱧᱟᱢᱚᱜ ᱜᱮᱭᱟ ᱛᱚᱵᱮ ᱟᱹᱰᱤ ᱜᱟᱱ ᱫᱚ ᱚᱱᱠᱟᱱ ᱯᱩᱛᱷᱤ ᱠᱚᱫᱚ ᱵᱟᱭ ᱫᱚᱦᱚ ᱵᱟᱲᱟᱭ ᱜᱮᱭᱟ ᱚᱰᱟᱨ ᱚᱰᱟᱨ ᱠᱟᱛᱮᱫ ᱟᱹᱜᱩ ᱦᱚᱪᱚ ᱞᱮᱠᱷᱟᱱ ᱫᱚᱭ ᱟᱹᱜᱩᱭ ᱜᱮᱭᱟ ᱚᱸᱰᱮᱱᱟᱜ ᱯᱚᱛᱚᱵ ᱵᱮᱜᱚᱨ ᱯᱟᱛᱟ ᱪᱷᱟᱛᱟ ᱥᱮ ᱯᱚᱛᱚᱵ ᱢᱮᱞᱟ ᱠᱚᱨᱮ ᱦᱚᱸ ᱯᱚᱛᱚᱵ ᱫᱳᱧ ᱠᱤᱨᱤᱧ ᱵᱟᱲᱟᱭ ᱜᱮᱭᱟ ᱟᱨ ᱟᱨ ᱚᱱᱟ ᱯᱚᱛᱚᱵ ᱢᱮᱞᱟ ᱠᱚᱨᱮ ᱦᱚᱸ ᱫᱷᱚᱨᱚᱢᱟᱱᱟᱜ ᱯᱚᱛᱚᱵ ᱞᱟᱠᱪᱟᱨ ᱨᱮᱱᱟᱜ ᱯᱚᱛᱚᱵ ᱥᱮ ᱠᱟᱹᱦᱱᱤ ᱯᱚᱛᱚᱵ ᱚᱱᱚᱬᱦᱮᱸ ᱯᱚᱛᱚᱵ ᱥᱟᱱᱟᱢ ᱞᱮᱠᱟᱱᱟᱜ ᱜᱮ ᱧᱟᱢᱚᱜ ᱜᱮᱭᱟ